ᱦᱮᱞᱳ ᱫᱤᱫᱤ ᱡᱚᱦᱟᱨ ᱜᱮ ᱟᱢᱠᱤ ᱦᱮᱸ ᱟᱢ ᱰᱟᱠᱛᱟᱨ ᱫᱤᱫᱤᱢᱩᱱᱤᱢ ᱢᱮᱱᱫᱟ ᱦᱮᱸ ᱫᱤᱫᱤ ᱪᱮᱫ ᱠᱚᱢ ᱨᱟᱱ ᱠᱚᱣᱟ ᱡᱚᱛᱚ ᱜᱮ ᱦᱮᱸ ᱦᱮᱸ ᱦᱮᱸ ᱟᱫᱚ ᱪᱮᱫᱞᱮᱠᱟ ᱵᱟᱵᱚᱫ ᱛᱮᱢ ᱧᱮᱞ ᱠᱚᱣᱟ ᱚᱸᱻ ᱟᱨ ᱰᱟᱸᱰᱟ ᱦᱟᱹᱥᱩ ᱯᱮᱥᱟᱨ ᱵᱚᱦᱚᱜ ᱦᱟᱹᱥᱩ ᱡᱚᱛᱚ ᱜᱮᱢ ᱧᱮᱞ ᱠᱚᱣᱟ ᱟᱨ ᱨᱟᱱ ᱠᱚ ᱪᱮᱫ ᱵᱟᱵᱚᱫ ᱛᱮᱢ ᱮᱢᱟ ᱠᱚᱣᱟ ᱪᱮᱫ ᱞᱮᱠᱟᱢ ᱮᱢᱟ ᱠᱚᱣᱟ ᱟᱨ ᱛᱟᱦᱚᱞᱮ ᱛᱤᱨᱮᱢ ᱠᱷᱩᱞᱟᱹᱣ ᱛᱟᱢᱟ ᱪᱮᱢᱵᱟᱨ ᱥᱮᱛᱟᱜ ᱫᱚᱥ ᱴᱟ ᱠᱷᱚᱡ ᱪᱟᱹᱴ ᱴᱟ ᱫᱷᱟᱹᱵᱤᱡ ᱟᱨ ᱯᱮᱥᱮᱱ ᱫᱚ ᱫᱚᱢᱮ ᱠᱚ ᱡᱟᱨᱣᱟᱜᱼᱟ ᱛᱚᱵᱮ ᱫᱤᱫᱤᱧ ᱪᱟᱞᱟᱜᱼᱟ ᱟᱫᱚ ᱛᱟᱦᱚᱞᱮ ᱢᱟ ᱤᱧ ᱪᱟᱞᱟᱜᱼᱟ ᱛᱟᱦᱚᱞᱮᱧ ᱫᱚᱦᱚᱭᱮᱫᱟ ᱦᱮᱸ ᱦᱮᱸ